ᱟᱭᱨᱚᱱ ᱫᱚ ᱱᱤᱛᱚᱜ ᱥᱟᱱᱟᱢ ᱚᱲᱟᱜ ᱠᱚᱨᱮ ᱜᱮ ᱵᱮᱣᱦᱟᱨᱚᱜ ᱠᱟᱱᱟ ᱟᱭᱨᱚᱱ ᱫᱚ ᱞᱩᱜᱽᱲᱤᱡ ᱞᱟᱯᱚ ᱡᱟᱢᱟ ᱯᱮᱱᱴ ᱟᱨᱦᱚᱸ ᱥᱟᱱᱟᱢ ᱞᱮᱠᱟᱱᱟᱜ ᱦᱚᱨᱚᱜ ᱵᱟᱸᱫᱮ ᱨᱮᱭᱟᱜ ᱡᱤᱱᱤᱥ ᱠᱚ ᱡᱤᱱᱤᱥ ᱠᱚ ᱟᱹᱰᱤ ᱱᱟᱯᱟᱭᱼᱮ ᱧᱮᱞ ᱦᱚᱪᱚᱭᱟ ᱟᱭᱨᱚᱱ ᱮ ᱞᱮᱠᱷᱟᱱ ᱮ ᱚᱱᱟ ᱨᱮᱭᱟᱜ ᱨᱚᱝ ᱠᱚᱦᱚᱸ ᱱᱟᱯᱟᱭ ᱛᱟᱦᱮᱸᱱᱟ ᱟᱨ ᱧᱮᱞ ᱛᱮᱦᱚᱸ ᱟᱹᱰᱤ ᱱᱟᱯᱟᱭ ᱜᱮ ᱧᱮᱞᱚᱜᱼᱟ